ᱟᱹᱛᱩ ᱥᱟᱦᱟᱨ ᱫᱤᱥᱟᱹ ᱮᱢ ᱦᱚᱨᱟ ᱵᱟᱵᱚᱫᱽ ᱛᱮ ᱟᱹᱞᱤᱧᱟᱜ ᱥᱟᱞᱦᱟ ᱫᱚ ᱱᱚᱣᱟ ᱜᱮ ᱡᱮ ᱡᱚᱛᱚ ᱚᱲᱟᱜ ᱦᱚᱲ ᱨᱤᱱ ᱜᱤᱫᱽᱨᱟᱹ ᱠᱚᱵᱚᱱ ᱚᱞ ᱯᱟᱲᱦᱟᱣ ᱦᱚᱪᱚ ᱠᱚᱢᱟ ᱡᱩᱫᱤ ᱠᱚ ᱚᱞ ᱯᱟᱲᱦᱟᱜᱼᱟ ᱮᱱᱠᱷᱟᱱ ᱟᱵᱚ ᱵᱷᱟᱨᱚᱛ ᱫᱤᱥᱚᱢ ᱮᱠᱞᱟ ᱫᱚ ᱵᱟᱝ ᱯᱩᱨᱟᱹ ᱚᱣᱟᱞᱰ ᱨᱮᱱᱟᱜ ᱵᱟᱨᱮ ᱛᱮᱠᱚ ᱡᱟᱱᱠᱟᱨᱤᱭᱟ ᱵᱟᱲᱟᱭ ᱫᱟᱲᱮᱭᱟᱜᱼᱟ ᱟᱨ ᱠᱚ ᱵᱟᱲᱟᱭ ᱞᱮᱠᱷᱟᱱ ᱟᱠᱚ ᱡᱚᱛᱚ ᱦᱚᱲ ᱫᱤᱥᱚᱢ ᱦᱚᱲ ᱠᱚ ᱥᱟᱶ ᱫᱩᱲᱩᱵᱽ ᱫᱟᱲᱮᱭᱟᱜᱼᱟ ᱠᱟᱛᱷᱟ ᱫᱟᱲᱮᱭᱟᱜᱼᱟ ᱟᱨ ᱥᱟᱶᱼᱥᱟᱶᱛᱮ ᱡᱩᱫᱤ ᱠᱚ ᱚᱞ ᱯᱟᱲᱦᱟᱣ ᱞᱮᱱᱠᱷᱟᱱ ᱟᱵᱚᱣᱟᱜ ᱡᱟᱦᱟᱸ ᱟᱵᱚ ᱥᱟᱱᱛᱟᱲ ᱥᱚᱢᱟᱡᱽ ᱨᱮᱱᱟᱜ ᱡᱟᱦᱟᱸ ᱨᱮᱸᱜᱮᱡ ᱱᱟᱦᱟᱪᱟᱨ ᱢᱮᱱᱟᱜᱼᱟ ᱨᱮᱸᱜᱮᱡᱽ ᱱᱟᱦᱟᱪᱟᱨ ᱨᱮᱦᱚᱸ ᱟᱹᱰᱤᱜᱟᱱ ᱵᱚᱫᱚᱞᱚᱜᱼᱟ ᱪᱮᱠᱟᱛᱮ ᱢᱟᱥᱮ ᱡᱩᱫᱤ ᱚᱞ ᱯᱟᱲᱦᱟᱜᱼᱟᱭ ᱚᱞ ᱯᱟᱲᱦᱟᱣ ᱞᱮᱱᱠᱷᱟᱱᱮ ᱪᱟᱹᱠᱨᱤ ᱧᱟᱢᱟᱭ ᱟᱨ ᱪᱟᱹᱠᱨᱤ ᱧᱟᱢ ᱞᱮᱠᱷᱟᱱ ᱟᱵᱚ ᱨᱮᱸᱜᱮᱡ ᱱᱟᱦᱟᱪᱟᱨ ᱦᱚᱸ ᱵᱟᱹᱭᱼᱵᱟᱹᱭ ᱛᱮ ᱪᱟᱵᱟᱜᱼᱟ ᱚᱱᱟ ᱠᱷᱟᱹᱛᱤᱨ ᱛᱮ ᱟᱹᱞᱤᱧᱟᱜ ᱟᱹᱛᱩ ᱥᱟᱦᱟᱨᱟ ᱫᱤᱥᱟᱹᱦᱟᱨᱟ ᱮᱢ ᱵᱟᱵᱚᱫᱽ ᱨᱮᱱᱟᱜ ᱥᱟᱞᱦᱟ ᱫᱚ ᱱᱚᱣᱟ ᱜᱮ ᱡᱮ ᱟᱵᱚ ᱰᱷᱮᱨ ᱠᱷᱚᱱ ᱰᱷᱮᱨ ᱟᱵᱚᱨᱤᱱ ᱜᱤᱫᱽᱨᱟᱹᱼᱯᱤᱫᱽᱨᱟᱹ ᱠᱚᱵᱚ ᱚᱞ ᱯᱟᱲᱦᱟᱣ ᱠᱚᱣᱟ ᱮᱱᱠᱷᱟᱱ ᱜᱮ ᱟᱵᱚᱣᱟᱜ ᱥᱚᱢᱟᱡᱽ ᱟᱵᱚᱣᱟᱜ ᱟᱹᱛᱩ ᱫᱤᱥᱚᱢ ᱢᱟᱲᱟᱝ ᱥᱮ ᱞᱟᱦᱟᱜᱼᱟ ᱚᱱᱟ ᱠᱷᱟᱹᱛᱤᱨ ᱛᱮ ᱢᱟ ᱮᱱᱠᱷᱟᱱ ᱡᱚᱛᱚ ᱜᱮᱵᱚ ᱚᱞ ᱯᱟᱲᱦᱟᱣ ᱠᱚᱢᱟ ᱟᱨ ᱟᱵᱚᱣᱟᱜ ᱥᱚᱢᱟᱡᱽ ᱵᱚ ᱞᱟᱦᱟᱭᱟ ᱢᱟᱲᱟᱝ ᱥᱮᱫ